ᱦᱮᱞᱳ ᱟᱢ ᱠᱳᱪᱮᱢ ᱨᱚᱲᱫᱟ ᱚ ᱢᱟᱱᱮ ᱟᱯᱮᱭᱟᱜ ᱠᱞᱟᱵᱽ ᱨᱮ ᱠᱳᱱᱳ ᱢᱟᱱᱮ ᱠᱷᱮᱞᱟ ᱨᱮᱱᱟᱜ ᱪᱟᱱᱥ ᱢᱮᱱᱟᱜᱼᱟ ᱚ ᱦᱩᱸ ᱛᱟᱦᱞᱮ ᱤᱧ ᱚᱱᱟ ᱠᱞᱟᱵᱽ ᱨᱮ ᱵᱷᱩᱨᱛᱤᱜ ᱞᱟᱹᱜᱤᱫ ᱪᱮᱫ ᱪᱮᱫ ᱰᱚᱠᱩᱢᱮᱱᱥ ᱠᱚ ᱞᱟᱜᱟᱜᱼᱟ ᱟᱪᱪᱷᱟ ᱟᱨ ᱟᱞᱟᱫᱟ ᱠᱤᱪᱷᱩ ᱫᱚ ᱪᱮᱫ ᱜᱮ ᱵᱟᱝ ᱞᱟᱜᱟᱜᱼᱟ ᱛᱚ ᱚ ᱟᱪᱪᱷᱟ ᱚᱱᱟ ᱠᱚ ᱞᱟᱜᱟᱜᱼᱟ ᱦᱩᱸ ᱟᱪᱪᱷᱟ ᱴᱷᱤᱠᱜᱮᱭᱟ ᱚᱱᱟ ᱞᱮᱵᱮᱞᱤᱧ ᱪᱟᱞᱟᱜ ᱞᱟᱹᱜᱤᱫ ᱟᱨ ᱠᱚᱱᱳ ᱠᱤᱪᱷᱩ ᱫᱚᱨᱠᱟᱨ ᱛᱚ ᱵᱟᱝ ᱞᱟᱜᱟᱜᱼᱟ ᱛᱚ ᱚ ᱚᱱᱟ ᱠᱷᱮᱞᱟᱧ ᱠᱷᱮᱹᱞ ᱞᱮᱠᱷᱟᱱ ᱪᱮᱫ ᱪᱮᱫ ᱥᱩᱵᱤᱫᱟᱧ ᱧᱟᱢ ᱫᱟᱲᱮᱭᱟᱜᱼᱟ ᱦᱩᱸ ᱟᱪᱪᱷᱟ ᱦᱩᱸ ᱴᱷᱤᱠᱜᱮᱭᱟ ᱛᱟᱦᱞᱮ ᱤᱧ ᱚᱱᱟ ᱠᱞᱟᱵᱽ ᱨᱤᱧ ᱵᱷᱩᱨᱛᱤᱜᱼᱟ ᱛᱚ ᱛᱤᱥᱤᱧ ᱪᱟᱞᱟᱜᱼᱟ ᱮᱠᱷᱚᱱᱳ ᱰᱮᱹᱴ ᱢᱮᱱᱟᱜ ᱜᱮᱭᱟ ᱛᱚ ᱛᱟᱦᱞᱮ ᱚᱱᱟ ᱰᱮᱹᱴ ᱤᱧ ᱢᱮᱛᱟᱧ ᱢᱮ ᱚᱱᱟ ᱰᱮᱹᱴ ᱨᱮ ᱤᱧ ᱪᱮᱥᱴᱟᱭᱟᱹᱧ ᱡᱩᱫᱤᱧ ᱫᱟᱲᱮᱭᱟᱜᱼᱟ ᱛᱟᱦᱞᱮ ᱚᱱᱟ ᱰᱮᱹᱴ ᱨᱮ ᱤᱧ ᱥᱚᱢᱵᱷᱚᱵᱽ ᱠᱟᱛᱮ ᱤᱧ ᱚᱱᱟ ᱰᱮᱹᱴ ᱨᱤᱧ ᱯᱳᱶᱪᱷᱟᱜ ᱪᱟᱞᱟᱜ ᱤᱧ ᱨᱤᱠᱟᱹᱭᱟ ᱦᱩᱸ ᱟᱪᱪᱷᱟ ᱴᱷᱤᱠᱜᱮᱭᱟ ᱛᱟᱦᱞᱮ ᱯᱷᱮᱵᱨᱩᱣᱟᱨᱤ ᱢᱟᱱᱮ ᱯᱷᱵᱨᱩᱣᱟᱨᱤ ᱛᱚ ᱢᱤᱫᱴᱮᱱ ᱰᱮᱹᱴ ᱛᱟᱦᱮᱱᱟ ᱛᱚ ᱡᱮᱞᱮᱠᱟ ᱮᱠ ᱛᱟᱹᱨᱤᱠᱷ ᱫᱩ ᱛᱟᱹᱨᱤᱠᱷ ᱚᱱᱟ ᱦᱚᱸᱛᱚ ᱛᱟᱦᱮᱱᱟ ᱟᱪᱪᱷᱟ ᱴᱷᱤᱠᱜᱮᱭᱟ ᱛᱟᱦᱞᱮ ᱤᱧ ᱯᱷᱮᱵᱨᱩᱣᱟᱨᱤ ᱪᱟᱞᱟᱣ ᱠᱟᱛᱮ ᱚᱱᱟ ᱯᱷᱩᱴᱵᱚᱞᱟᱜ ᱤᱭᱟᱹᱨᱮ ᱮᱰᱢᱤᱥᱚᱱᱤᱧ ᱦᱟᱛᱟᱣᱟ ᱴᱷᱤᱠᱜᱮᱭᱟ ᱛᱚᱵᱮ ᱦᱩᱭᱮᱱ ᱛᱤᱧᱟᱹ ᱫᱚᱦᱚᱭ ᱫᱟᱹᱧ